ᱩᱯᱚᱞᱚᱵᱫᱷᱚ ᱟᱭᱢᱟ ᱜᱟᱱ ᱵᱮᱝᱠ ᱨᱮᱭᱟᱜ ᱱᱤᱛᱤ ᱤᱫᱤ ᱠᱟᱛᱮ ᱟᱵᱚᱦᱚᱫ ᱫᱚᱦᱚ ᱞᱟᱹᱜᱤᱫ ᱤᱱᱴᱟᱨᱱᱮᱴ ᱨᱮᱭᱟᱜ ᱰᱚᱜᱚᱨ ᱫᱚ ᱟᱹᱰᱤ ᱵᱟᱹᱲᱛᱤᱭᱟ ᱥᱟᱱᱟᱢ ᱵᱮᱝᱠ ᱨᱮᱭᱟᱜ ᱠᱟᱹᱢᱤ ᱠᱟᱥᱱᱤ ᱠᱚ ᱤᱱᱴᱟᱨᱱᱮᱴ ᱫᱟᱨᱟᱭ ᱛᱮᱜᱮ ᱥᱟᱵ ᱫᱚᱦᱚ ᱟᱠᱟᱱᱟ ᱥᱟ ᱜᱤᱧ ᱥᱟᱺᱜᱤᱧ ᱨᱮᱱᱟᱜ ᱰᱚᱜᱚᱨ ᱠᱚ ᱚᱱᱟ ᱤᱱᱴᱟᱨᱱᱮᱴ ᱛᱟᱞᱟ ᱛᱮᱜᱮ ᱨᱚᱯᱚᱲ ᱠᱟᱹᱢᱤ ᱦᱩᱭᱩᱜᱼᱟ ᱟᱨ ᱢᱤᱫ ᱵᱮᱝᱠ ᱠᱷᱚᱱ ᱮᱴᱟᱜ ᱵᱮᱝᱠ ᱥᱟᱞᱟᱜ ᱮᱯᱮᱢ ᱪᱟᱯᱟᱞ ᱜᱟᱱᱚᱜᱼᱟ ᱱᱚᱣᱟ ᱵᱮᱝᱠ ᱨᱮ ᱴᱟᱠᱟ ᱯᱩᱭᱥᱟᱹ ᱞᱮᱱ ᱫᱮᱱ ᱪᱟᱞᱟᱜᱼᱟ